ᱤᱧᱟᱹᱝ ᱴᱚᱴᱷᱟ ᱨᱮᱫᱚ ᱵᱟᱨ ᱨᱚᱠᱚᱢᱟᱜ ᱥᱟᱪᱟᱨᱦᱮᱫ ᱫᱩᱨᱤᱵ ᱢᱮᱱᱟᱜᱼᱟ ᱢᱤᱫᱴᱮᱱ ᱫᱚ ᱦᱩᱭᱩᱜ ᱠᱟᱱᱟ ᱜᱤᱛᱤᱞ ᱟᱨ ᱢᱤᱫᱴᱮᱱ ᱫᱚ ᱦᱩᱭᱩᱜ ᱠᱟᱱᱟ ᱠᱚᱭᱞᱟ ᱜᱤᱛᱤᱞ ᱫᱚ ᱡᱮᱦᱮᱛᱩ ᱟᱞᱮ ᱚᱡᱚᱭ ᱜᱟᱰᱟ ᱯᱟᱥᱮ ᱨᱮ ᱢᱮᱱᱟᱜ ᱞᱮᱭᱟ ᱟᱫᱚ ᱚᱱᱟ ᱚᱡᱚᱭ ᱜᱟᱰᱟ ᱠᱷᱚᱱ ᱜᱮ ᱜᱤᱛᱤᱞ ᱟᱭᱢᱟ ᱨᱚᱠᱚᱢᱟᱜ ᱠᱟᱹᱢᱤ ᱨᱮᱠᱚ ᱞᱟᱜᱟᱣᱟ ᱵᱮᱵᱽᱥᱟᱨᱮ ᱚᱸᱰᱮ ᱠᱷᱚᱱ ᱜᱤᱛᱤᱞ ᱠᱚ ᱨᱟᱠᱟᱵᱟᱠᱚ ᱜᱤᱛᱤᱞ ᱨᱟᱠᱟᱵ ᱠᱟᱛᱮᱜ ᱥᱟᱺᱜᱤᱧᱼᱥᱟᱺᱜᱤᱧ ᱡᱟᱭᱜᱟ ᱠᱚ ᱤᱫᱤᱭᱟᱠᱚ ᱚᱲᱟᱜ ᱵᱮᱱᱟᱣ ᱞᱟᱹᱜᱤᱫ ᱛᱮ ᱞᱟᱹᱴᱩᱼᱞᱟᱹᱴᱩ ᱯᱩᱞ ᱵᱮᱱᱟᱣ ᱞᱟᱹᱜᱤᱫ ᱛᱮ ᱦᱚᱨ ᱰᱟᱦᱟᱨ ᱨᱳᱰ ᱵᱮᱱᱟᱣ ᱞᱟᱹᱜᱤᱫ ᱛᱮ ᱯᱷᱮᱠᱴᱨᱤ ᱵᱟᱜᱮᱨᱟ ᱠᱚ ᱵᱮᱱᱟᱣ ᱞᱟᱹᱜᱤᱫ ᱛᱮ ᱛᱚ ᱱᱚᱸᱰᱮ ᱫᱚ ᱚᱱᱟ ᱜᱤᱛᱤᱞ ᱢᱤᱫᱴᱮᱱ ᱵᱮᱵᱽᱥᱟ ᱠᱷᱮᱛᱨᱮ ᱨᱮᱠᱚ ᱵᱮᱵᱚᱦᱟᱨᱟ ᱟᱨ ᱢᱤᱫᱴᱮᱱ ᱫᱚ ᱦᱩᱭᱩᱜ ᱠᱟᱱᱟ ᱠᱚᱭᱞᱟ ᱡᱟᱦᱟᱸ ᱫᱚ ᱚᱛ ᱞᱟᱛᱟᱨ ᱠᱷᱚᱱ ᱟᱱᱰᱟᱨ ᱜᱨᱟᱣᱩᱱᱰ ᱢᱟᱭᱱᱤᱝ ᱢᱟᱫᱽᱫᱷᱚᱢ ᱛᱮᱠᱚ ᱨᱟᱠᱟᱵᱟ ᱟᱨ ᱢᱤᱫᱴᱟᱝ ᱫᱚ ᱳᱯᱮᱱ ᱠᱟᱥᱴ ᱯᱨᱳᱡᱮᱠᱴ ᱢᱟᱫᱽᱫᱷᱚᱢ ᱛᱮ ᱠᱚᱭᱞᱟ ᱠᱚ ᱨᱟᱠᱟᱵᱟ ᱛᱚ ᱟᱞᱮ ᱱᱚᱣᱟ ᱴᱚᱴᱷᱟ ᱨᱮᱫᱚ ᱱᱚᱣᱟ ᱵᱟᱨᱭᱟᱜᱮ ᱥᱟᱪᱟᱨᱦᱮᱫ ᱫᱩᱨᱤᱵ ᱢᱮᱱᱟᱜᱼᱟ ᱱᱚᱣᱟᱜᱮ ᱵᱮᱵᱽᱥᱟᱨᱮ ᱠᱚ ᱞᱟᱜᱟᱣᱟ